ᱦᱮᱸ ᱫᱚᱠᱟᱱ ᱵᱟᱹᱵᱩ ᱢᱟ ᱱᱚᱜᱼᱚᱸᱭ ᱯᱷᱳᱱᱛᱮ ᱞᱟᱹᱭᱟᱢ ᱠᱟᱱᱟ ᱟᱢᱟᱜ ᱫᱚᱠᱟᱱ ᱨᱮ ᱪᱮᱫ ᱞᱚᱞᱚ ᱢᱮᱱᱟᱜᱼᱟ ᱱᱤᱛᱳᱜ ᱡᱩᱫᱤ ᱨᱮᱭᱟᱲ ᱠᱟᱱᱟ ᱚᱱᱟ ᱨᱮᱭᱟᱲ ᱥᱤᱸᱜᱟᱹᱲᱟ ᱫᱚ ᱟᱞᱚᱢ ᱞᱚᱞᱚᱣᱟᱹᱧᱟᱹ ᱜᱷᱩᱨᱮᱛᱮ ᱵᱮᱱᱟᱣᱢᱮ ᱟᱨ ᱥᱩᱱᱩᱢ ᱨᱮ ᱞᱚᱞᱚᱭᱢᱮ ᱠᱮᱨᱤᱵᱮᱜᱽ ᱨᱮ ᱥᱟᱢᱵᱟᱣ ᱢᱮ ᱨᱩᱴᱤ ᱥᱤᱸᱜᱟᱹᱲᱟ ᱥᱚᱵᱡᱤ ᱫᱟᱹᱞ ᱩᱛᱩ ᱟᱨ ᱤᱧᱟᱹᱜ ᱚᱲᱟᱜ ᱛᱮᱢ ᱟᱹᱜᱩᱜ ᱴᱚᱠᱟᱜᱼᱟ